ᱥᱚᱨᱟᱭᱠᱮᱞᱞᱟ ᱴᱚᱴᱷᱟᱨᱮ ᱵᱟᱯᱞᱟ ᱤᱫᱤᱠᱟᱛᱮᱫ ᱟᱢ ᱪᱮᱫ ᱮᱢ ᱵᱟᱰᱟᱭᱟ ᱵᱟᱯᱞᱟ ᱫᱚ ᱟᱭᱢᱟ ᱟᱭᱢᱟ ᱨᱚᱠᱚᱢᱟᱜ ᱢᱮᱱᱟᱜᱼᱟ ᱡᱮ ᱢᱤᱫᱴᱮᱱ ᱢᱮᱱᱟᱜᱼᱟ ᱵᱟᱦᱟ ᱵᱟᱯᱞᱟ ᱢᱤᱫᱴᱮᱱ ᱫᱩᱣᱟᱹᱨ ᱵᱟᱯᱞᱟ ᱥᱟᱸᱜᱮ ᱵᱟᱹᱨᱭᱟᱹᱛ ᱦᱟᱲᱟᱢ ᱵᱟᱹᱨᱭᱟᱹᱛ ᱟᱨ ᱠᱚᱸᱰᱮᱞ ᱧᱟᱯᱟᱢ ᱛᱚ ᱵᱟᱯᱞᱟ ᱫᱚ ᱢᱟᱲᱟᱝᱛᱮ ᱟᱹᱠᱤᱱ ᱜᱮᱠᱤᱱ ᱠᱩᱯᱩᱥᱤᱜᱼᱟ ᱤᱱᱟᱹ ᱯᱚᱨᱮᱠᱚ ᱱᱮᱰᱟ ᱜᱚᱸᱰᱟᱭᱟ ᱤᱱᱟᱹ ᱯᱚᱨᱮ ᱱᱮᱰᱟ ᱜᱚᱸᱰᱟᱭᱟᱠᱚ ᱡᱟᱶᱟᱭ ᱧᱮᱞ ᱨᱮᱱᱟᱜ ᱚᱱᱟ ᱛᱟᱭᱚᱢ ᱥᱟᱨᱼᱥᱟᱹᱜᱩᱱᱟᱠᱚ ᱥᱟᱨᱼᱥᱟᱹᱜᱩᱱ ᱯᱚᱨᱮᱛᱮ ᱥᱟᱨᱼᱥᱟᱹᱜᱩᱱᱠᱚ ᱡᱩᱫᱤ ᱥᱟᱹᱜᱩᱱ ᱜᱮᱭᱟ ᱮᱱᱠᱷᱟᱱ ᱫᱚ ᱮᱨᱮᱠᱚ ᱵᱚᱸᱜᱟᱭᱟ ᱮᱨᱮ ᱵᱚᱸᱜᱟ ᱠᱷᱚᱱᱠᱚ ᱦᱤᱡᱩᱜᱼᱟ ᱜᱤᱨᱟᱹᱠᱚ ᱛᱚᱞᱟ ᱜᱤᱨᱟᱹ ᱛᱚᱞ ᱠᱟᱛᱮᱫ ᱵᱟᱹᱨᱭᱟᱹᱛᱚᱜ ᱠᱚ ᱪᱟᱞᱟᱜᱼᱟ ᱵᱟᱹᱨᱭᱟᱹᱛᱚᱜ ᱠᱷᱚᱱ ᱵᱟᱹᱨᱭᱟᱹᱛ ᱫᱟᱠᱟ ᱡᱚᱢ ᱠᱟᱛᱮᱫ ᱵᱟᱹᱨᱭᱟᱹᱛᱚᱜ ᱠᱚ ᱪᱟᱞᱟᱜᱼᱟ ᱚᱸᱰᱮ ᱠᱷᱚᱱᱠᱚ ᱦᱤᱡᱩᱜᱼᱟ ᱵᱤᱫᱟᱹᱭ ᱫᱚ ᱥᱮᱛᱟᱜ ᱠᱚ ᱵᱤᱫᱟᱹᱭ ᱠᱚᱣᱟ ᱟᱨ ᱚᱱᱟ ᱨᱮᱱᱟᱜ ᱫᱚ ᱵᱟᱦᱟ ᱵᱟᱯᱞᱟ ᱥᱮ ᱫᱩᱣᱟᱹᱨ ᱵᱟᱯᱞᱟ ᱚᱱᱠᱟ ᱞᱮᱠᱟ ᱡᱩᱫᱤ ᱫᱩᱣᱟᱹᱨ ᱵᱟᱯᱞᱟ ᱠᱟᱱᱟ ᱤᱱᱟᱹ ᱠᱷᱟᱱᱫᱚ ᱫᱩᱣᱟᱹᱨ ᱨᱮᱠᱤᱱ ᱚᱰᱚᱠ ᱛᱚᱨᱟᱜᱼᱟ ᱫᱩᱣᱟᱹᱨ ᱵᱟᱯᱞᱟ ᱚᱰᱳᱠ ᱛᱚᱨᱟᱭ ᱤᱛᱩᱫᱮᱭᱟ ᱟᱨ ᱡᱩᱫᱤ ᱵᱟᱦᱟ ᱵᱟᱯᱞᱟ ᱠᱟᱱᱟ ᱮᱱᱠᱷᱟᱱ ᱵᱟᱦᱟ ᱢᱟᱞᱟ ᱛᱮᱠᱤᱱ ᱮᱯᱮᱢᱟ ᱢᱟᱱᱮ ᱢᱟᱞᱟ ᱢᱟᱞᱟᱜᱼᱟᱠᱤᱱ ᱞᱮᱠᱤᱱ ᱡᱟᱦᱟᱸᱠᱚ ᱢᱮᱛᱟ ᱠᱚᱣᱟ ᱤᱱᱟᱹᱯᱚᱨᱮ ᱵᱟᱯᱞᱟ ᱦᱩᱭ ᱠᱟᱛᱮᱱ ᱵᱟᱹᱨᱭᱟᱹᱛ ᱛᱮᱱᱠᱚ ᱟᱹᱜᱩᱭᱮᱭᱟ ᱟᱹᱜᱩ ᱠᱟᱛᱮᱫ ᱚᱸᱰᱮᱠᱚ ᱥᱤᱸᱫᱽᱨᱟᱹᱫᱟᱱ ᱠᱚᱣᱟ ᱪᱷᱟᱢᱰᱟ ᱞᱟᱛᱟᱨ ᱨᱮ ᱤᱱᱟᱹ ᱯᱚᱨᱮ ᱦᱩᱭᱮᱱᱟ ᱤᱱᱟᱹᱜ ᱜᱮᱭᱟ